ᱦᱮᱞᱳ ᱢᱟᱱᱤᱠ ᱫᱟ ᱦᱮᱸ ᱞᱟᱹᱭᱮᱫᱟᱹᱧ ᱢᱟᱱᱤᱠ ᱫᱟ ᱛᱳ ᱚᱸᱻ ᱞᱟᱹᱭᱮᱫᱟᱹᱧ ᱠᱩᱠᱞᱤ ᱛᱟᱦᱮᱸ ᱠᱟᱱ ᱫᱚ ᱟᱢ ᱴᱷᱮᱱ ᱞᱟᱹᱭ ᱦᱩᱭᱩᱜ ᱠᱟᱱᱟ ᱱᱚᱣᱟ ᱟᱛᱳ ᱠᱚᱨᱮᱱ ᱦᱚᱲ ᱟᱵᱚ ᱴᱚᱞᱟ ᱠᱚᱨᱮᱱ ᱦᱚᱲ ᱪᱟᱜ ᱵᱟᱨᱦᱮ ᱠᱚ ᱪᱟᱞᱟᱜ ᱠᱟᱱᱟ ᱱᱟᱢᱟᱞ ᱠᱟᱹᱢᱤ ᱠᱚ ᱪᱮᱫᱟᱜ ᱠᱚ ᱛᱟᱦᱮᱱ ᱠᱟᱱᱟ ᱚᱱᱛᱮ ᱨᱮ

ᱦᱮᱸ ᱦᱮᱸ ᱦᱳᱭ ᱦᱳᱭ ᱟᱨᱚ ᱟᱨᱚ ᱦᱤᱡᱩᱜ ᱠᱟᱱᱟ ᱱᱮᱛᱟᱨ ᱨᱮᱱ ᱢᱟᱹᱭ ᱵᱟᱹᱵᱩ ᱛᱟᱠᱚ ᱩᱱᱠᱩ ᱦᱚᱠᱚ ᱪᱟᱞᱟᱜ ᱠᱟᱱ ᱜᱮᱭᱟ ᱧᱮᱞ ᱦᱩᱭᱩᱜ ᱠᱟᱱᱟ ᱟᱨᱠᱤ ᱚᱞᱚᱜ ᱯᱟᱲᱦᱟᱜ ᱵᱟᱹᱜᱤ ᱠᱟᱛᱮᱫ ᱪᱮᱫ ᱞᱮᱠᱟ ᱱᱚᱣᱟ ᱫᱚ ᱪᱤᱠᱟᱹ ᱞᱮᱠᱟ ᱛᱮ ᱱᱚᱣᱟ ᱫᱚ ᱦᱳᱭ ᱦᱳᱭ

ᱟᱪᱪᱷᱟ ᱟᱪᱪᱷᱟ ᱦᱮᱸ ᱦᱳᱭ ᱦᱳᱭ ᱦᱳᱭ

ᱦᱳᱭ ᱦᱳᱭ

ᱦᱳᱭ ᱦᱳᱭ ᱠᱟᱹᱣᱰᱤ ᱠᱚ ᱤᱱᱠᱟᱢ ᱞᱟᱹᱜᱤᱫ ᱛᱮ

ᱢᱟᱱᱮ ᱛᱟᱦᱮᱸ ᱩᱛᱟᱹᱨ ᱮᱱᱟ ᱠᱚ ᱚᱱᱛᱮ ᱨᱮᱜᱮ ᱢᱟᱱᱮ ᱤᱭᱟᱹ ᱢᱟᱱᱮ ᱵᱟᱥᱤᱱᱫᱟ ᱩᱛᱟᱹᱨ ᱮᱱᱟ ᱠᱚ ᱚᱱᱛᱮᱨᱮᱜᱮ ᱦᱮᱸ ᱵᱟᱝ

ᱟᱪᱪᱷᱟ ᱦᱮᱸ ᱵᱟᱝ ᱱᱤᱭᱟᱹ ᱜᱮ ᱵᱟᱰᱟᱭ ᱛᱟᱦᱮᱸ ᱠᱟᱱᱟ ᱟᱫᱚ ᱠᱩᱠᱞᱤ ᱫᱚ ᱱᱤᱭᱟᱹ ᱜᱮ ᱛᱟᱦᱮᱸ ᱠᱟᱱᱟ ᱦᱳᱭ ᱦᱳᱭ ᱦᱩᱰᱤᱧ ᱦᱩᱰᱤᱧ ᱧᱚᱜ ᱦᱚᱸ ᱢᱮᱱᱟᱜ ᱟᱨᱦᱚᱸ

ᱦᱳᱭ ᱦᱳᱭ ᱠᱚᱞᱮ ᱠᱩᱞᱤ ᱢᱤᱭᱟᱹᱧ ᱠᱚᱞᱟᱢᱟᱹᱧ